ᱥᱟᱱᱛᱟᱞᱤ ᱯᱟᱹᱨᱥᱤ ᱨᱮ ᱥᱟᱶᱦᱮᱫ ᱪᱚᱨᱪᱟ ᱮᱵᱚᱝ ᱚᱱᱚᱲᱦᱮᱸ ᱪᱚᱨᱪᱟ ᱟᱹᱰᱤ ᱢᱟᱨᱟᱝ ᱢᱤᱫᱴᱟᱱ ᱵᱷᱮᱜᱟᱨ ᱚᱝᱥᱚ ᱠᱟᱱᱟ ᱥᱟᱶᱦᱮᱫ ᱪᱚᱨᱪᱟ ᱞᱮᱠᱷᱟᱱ ᱜᱮ ᱯᱟᱹᱨᱥᱤ ᱞᱟᱦᱟᱜ ᱛᱟᱵᱚᱱᱟ ᱚᱱᱚᱲᱦᱮᱸ ᱪᱚᱨᱪᱟ ᱮᱵᱚᱝ ᱵᱮᱥ ᱠᱟᱭᱛᱮ ᱚᱱᱟ ᱡᱚᱛᱚᱱ ᱡᱚᱜᱟᱣ ᱨᱟᱦᱟ ᱚᱵᱷᱤᱵᱮᱠᱛᱤ ᱥᱮ ᱨᱟᱦᱟ ᱨᱮᱱᱟᱜ ᱟᱯ ᱰᱟᱣᱩᱱ ᱥᱟᱶᱛᱮ ᱚᱵᱷᱤᱵᱮᱠᱛᱤ ᱵᱮᱵᱚᱦᱟᱨ ᱠᱟᱛᱮᱫ ᱚᱱᱚᱲᱦᱮᱸ ᱞᱟᱹᱭ ᱞᱮᱠᱷᱟᱱ ᱟᱵᱚᱣᱟᱜ ᱯᱟᱹᱨᱥᱤ ᱦᱚᱸ ᱞᱟᱦᱟᱜ ᱛᱟᱵᱚᱱᱟ ᱥᱟᱶᱛᱟ ᱦᱚᱸ ᱥᱟᱶᱦᱮᱫ ᱦᱚᱸ ᱞᱟᱦᱟᱜ ᱛᱟᱵᱚᱱᱟ ᱥᱟᱶᱦᱮᱫ ᱟᱨ ᱚᱱᱚᱲᱦᱮᱸ ᱫᱚ ᱚᱵᱷᱤᱵᱮᱠᱛᱤ ᱵᱮᱜᱚᱨ ᱫᱚ ᱵᱟᱭ ᱜᱟᱱᱚᱜᱼᱟ ᱠᱟᱨᱚᱱ ᱚᱵᱷᱤᱵᱮᱠᱛᱤ ᱡᱚᱛᱷᱟᱛ ᱵᱮᱵᱚᱦᱟᱨ ᱛᱟᱞᱟ ᱛᱮᱜᱮ ᱚᱱᱚᱲᱦᱮᱸ ᱟᱸᱡᱚᱢ ᱢᱤᱭᱟᱹ ᱴᱷᱮᱱ ᱡᱟᱦᱟᱸᱭ ᱠᱚ ᱟᱸᱡᱚᱢᱮᱫᱟ ᱩᱱᱠᱩᱣᱟᱜ ᱢᱚᱱᱮ ᱚᱱᱛᱚᱨ ᱨᱮ ᱵᱷᱤᱡᱟᱹᱣ ᱫᱟᱲᱮᱭᱟᱜᱼᱟ ᱥᱚᱴᱷᱤᱠ ᱚᱵᱷᱤᱵᱮᱠᱛᱤ ᱵᱮᱵᱚᱦᱟᱨ ᱛᱟᱞᱟ ᱛᱮᱜᱮ ᱥᱟᱶᱦᱮᱫ ᱪᱚᱨᱪᱟ ᱦᱚᱸ ᱟᱵᱚᱣᱟᱜ ᱥᱚᱢᱟᱡᱽ ᱨᱮ ᱟᱹᱰᱤ ᱢᱟᱨᱟᱝ ᱜᱟᱹᱦᱤᱨ ᱪᱷᱟᱯ ᱮ ᱫᱚᱦᱚ ᱫᱟᱲᱮᱭᱟᱜᱼᱟ ᱚᱱᱟᱛᱮ ᱥᱟᱱᱛᱟᱞᱤ ᱯᱟᱹᱨᱥᱤ ᱨᱮ ᱥᱟᱶᱦᱮᱫ ᱥᱮ ᱚᱱᱚᱲᱦᱮᱸ ᱪᱚᱨᱪᱟ ᱨᱮ ᱚᱵᱷᱤᱵᱮᱠᱛᱤ ᱟᱹᱰᱤ ᱚᱵᱷᱤᱵᱮᱠᱛᱤ ᱨᱮᱱᱟᱜ ᱵᱮᱵᱚᱦᱟᱨ ᱟᱹᱰᱤ ᱞᱟᱹᱠᱛᱤ ᱠᱟᱱ ᱜᱮᱭᱟ